ᱤᱧᱫᱚ ᱵᱳᱭᱥᱟᱠᱷ ᱪᱟᱸᱫᱚ ᱯᱨᱚᱛᱷᱚᱢ ᱥᱮᱫ ᱨᱮ ᱫᱟᱜ ᱞᱮᱠᱷᱟᱱ ᱯᱟᱴᱤᱧ ᱮᱨᱟ ᱟᱨ ᱚᱱᱟ ᱯᱟᱴ ᱜᱚᱰᱟ ᱫᱚ ᱯᱨᱚᱛᱷᱚᱢ ᱤᱧ ᱥᱤᱭᱟ ᱥᱤ ᱠᱟᱛᱮᱫ ᱤᱧ ᱮᱠᱫᱚᱢ ᱦᱟᱥᱟ ᱠᱚ ᱜᱩᱸᱰᱟᱹ ᱪᱟᱵᱟᱭᱟ ᱜᱩᱸᱰᱟᱹ ᱠᱟᱛᱮᱫ ᱛᱷᱚᱲᱟᱜᱟᱱ ᱨᱚᱥ ᱛᱟᱦᱮᱱᱟ ᱚᱱᱟ ᱨᱚᱥ ᱪᱮᱛᱟᱱ ᱨᱤᱧ ᱮᱨᱟ ᱚᱱᱟ ᱮᱨ ᱡᱟᱱᱟᱢ ᱠᱟᱛᱮᱫ ᱜᱷᱟᱥᱚᱜᱼᱟ ᱜᱷᱟᱥ ᱯᱟᱥᱱᱤ ᱛᱤᱧ ᱦᱮᱲᱦᱮᱫ ᱥᱟᱯᱷᱟᱭᱟ ᱟᱨ ᱛᱤᱸᱡᱩ ᱠᱚ ᱡᱚᱢ ᱠᱷᱟᱱ ᱚᱱᱟ ᱫᱚ ᱵᱤᱥ ᱤᱧ ᱥᱯᱨᱮᱹᱭᱟ ᱥᱯᱨᱮᱹ ᱠᱟᱛᱮᱫ ᱚᱱᱟ ᱫᱟᱨᱮ ᱞᱟᱹᱴᱩᱜᱼᱟ ᱞᱟᱹᱴᱩ ᱠᱟᱛᱮᱫ ᱚᱱᱟ ᱟᱵᱟᱨᱤᱧ ᱜᱮᱫᱟ ᱜᱮᱫ ᱠᱟᱛᱮᱫ ᱟᱵᱟᱨᱤᱧ ᱟᱹᱴᱤᱭᱟ ᱟᱹᱴᱤ ᱠᱟᱛᱮᱫ ᱯᱩᱠᱷᱨᱤ ᱨᱤᱧ ᱪᱟᱰᱚᱭᱟ ᱪᱟᱰᱚ ᱠᱟᱛᱮᱫ ᱟᱵᱟᱨ ᱚᱱᱟᱧ ᱥᱟᱞᱟ ᱥᱟᱯᱷᱟᱭᱟ ᱥᱟᱞᱟ ᱠᱟᱛᱮᱫ ᱤᱧ ᱛᱟᱥᱮ ᱨᱚᱦᱚᱲᱟ ᱛᱟᱥᱮ ᱨᱚᱦᱚᱲ ᱠᱟᱛᱮᱫ ᱟᱵᱟᱨ ᱦᱟᱹᱴᱭᱟᱹ ᱨᱤᱧ ᱟᱹᱠᱷᱨᱤᱧᱟ ᱤᱱᱟᱹ ᱥᱚᱢᱚᱭ ᱨᱮᱜᱮ ᱟᱨᱦᱚᱸ ᱡᱷᱤᱸᱜᱟᱹ ᱟᱨ ᱠᱟᱨᱞᱟ ᱠᱷᱮᱛ ᱥᱤ ᱞᱟᱹᱦᱩᱫ ᱠᱟᱛᱮᱫ ᱚᱱᱟ ᱦᱚᱧ ᱨᱚᱦᱚᱭᱟ ᱟᱫᱷᱚᱢ ᱫᱚ ᱚᱛ ᱛᱮ ᱱᱟᱹᱲᱤᱜᱼᱟ ᱟᱫᱷᱚᱢ ᱫᱚ ᱪᱮᱛᱟᱱ ᱨᱮ ᱢᱟᱪᱟ ᱵᱮᱱᱟᱣ ᱠᱟᱛᱮᱫ ᱚᱱᱟᱧ ᱡᱚ ᱦᱚᱪᱚᱭᱟ ᱟᱨ ᱚᱱᱟ ᱨᱚᱦᱚᱭ ᱠᱟᱛᱮᱫ ᱡᱟᱱᱟᱢ ᱴᱷᱤᱠ ᱠᱟᱛᱮᱫ ᱚᱱᱟ ᱫᱚ ᱤᱭᱟᱹ ᱜᱩᱨᱤᱡ ᱥᱟᱦᱟᱨᱤᱧ ᱞᱟᱜᱟᱣ ᱟᱜᱼᱟ ᱞᱟᱜᱟᱜ ᱞᱟᱜᱟᱣ ᱠᱟᱛᱮᱫ ᱚᱱᱟ ᱤᱭᱟᱹ ᱢᱤᱫᱴᱮᱱ ᱠᱷᱩᱱᱴᱤᱧ ᱵᱤᱫᱟᱜᱼᱟ ᱠᱷᱩᱱᱴᱤ ᱠᱷᱩᱱᱴᱤ ᱛᱮ ᱚᱱᱟ ᱫᱟᱨᱮ ᱨᱟᱠᱟᱵᱚᱜᱼᱟ ᱟᱨ ᱛᱤᱡᱩ ᱠᱚᱠᱚ ᱡᱚᱢ ᱠᱷᱟᱱ ᱚᱱᱟ ᱫᱚ ᱥᱯᱨᱮᱹ ᱜᱚᱡ ᱠᱚᱣᱟ ᱟᱨ ᱡᱚ ᱵᱟᱦᱟᱜ ᱞᱟᱹᱜᱤᱫ ᱢᱟ ᱱᱮᱛᱟᱨ ᱢᱟ ᱵᱳᱭᱜᱟᱱᱤᱠ ᱵᱷᱤᱛᱛᱤ ᱠᱟᱱᱟ ᱚᱱᱟ ᱞᱮᱠᱟᱛᱮ ᱵᱟᱹᱭᱥᱟᱹᱣ ᱠᱟᱛᱮᱫ ᱡᱚᱼᱵᱟᱦᱟᱜ ᱨᱮᱭᱟᱜ ᱵᱤᱥᱤᱧ ᱥᱯᱨᱮᱹᱭᱟᱜᱼᱟ ᱡᱚ ᱦᱚᱪᱚᱭᱟᱹᱧ ᱟᱨ ᱦᱟᱹᱴᱭᱟᱹ ᱨᱮ ᱤᱫᱤ ᱠᱟᱛᱮᱫ ᱚᱱᱟ ᱡᱚᱧ ᱟ ᱠᱷᱨᱤᱧᱟ ᱤᱱᱟᱹ ᱠᱟᱛᱮᱫ ᱟᱥᱟᱲᱼᱥᱟᱱ ᱪᱟᱸᱫᱚ ᱦᱩᱲᱩᱧ ᱨᱚᱦᱚᱭᱟ ᱚᱱᱟ ᱞᱟᱦᱟᱨᱮ ᱤᱝᱨᱮᱡᱤ ᱡᱩᱱ ᱢᱟᱥ ᱥᱮᱫ ᱥᱮᱥᱮᱨ ᱫᱤᱠᱮ ᱚᱱᱟ ᱦᱩᱲᱩᱧ ᱮᱨᱟ ᱮᱨ ᱠᱟᱛᱮᱫ ᱤᱧ ᱡᱟᱱᱟᱢ ᱦᱚᱪᱚᱭᱟ ᱡᱟᱱᱟᱢ ᱠᱟᱛᱮᱫ ᱚᱱᱟ ᱛᱩᱫᱟ ᱠᱟᱹᱴᱤᱡ ᱠᱟᱹᱴᱤᱡ ᱨᱮ ᱤᱫᱤ ᱠᱟᱛᱮᱫ ᱦᱩᱲᱩ ᱠᱷᱮᱛ ᱥᱤ ᱞᱟᱹᱦᱩᱫ ᱠᱟᱛᱮᱫ ᱚᱱᱟ ᱫᱟᱜ ᱛᱟᱦᱮᱱᱟ ᱚᱱᱟ ᱠᱷᱮᱛᱨᱮ ᱯᱤᱰᱷᱟᱹ ᱠᱚ ᱢᱟᱜ ᱵᱟᱲᱟ ᱠᱟᱛᱮᱫ ᱦᱟᱥᱟ ᱠᱚ ᱞᱟᱫᱮ ᱵᱟᱲᱟ ᱠᱟᱛᱮᱫ ᱚᱱᱟ ᱠᱷᱮᱛ ᱨᱮ ᱫᱟᱜ ᱛᱚᱞ ᱠᱟᱛᱮᱫ ᱚᱱᱟᱨᱮ ᱦᱩᱲᱩᱧ ᱨᱚᱦᱚᱭᱟ ᱦᱩᱲᱩ ᱨᱚᱦᱚᱭ ᱠᱟᱛᱮᱫ ᱚᱱᱟ ᱫᱚ ᱟᱫᱚ ᱜᱷᱟᱥ ᱞᱮᱱᱠᱷᱟᱱ ᱡᱚᱛᱚ ᱦᱚᱲᱛᱮ ᱚᱱᱟ ᱫᱚ ᱤᱧ ᱦᱚᱸ ᱚᱱᱟ ᱫᱚ ᱢᱚᱡᱽ ᱛᱮ ᱦᱮᱲᱦᱮᱫ ᱥᱟᱯᱷᱟ ᱠᱟᱛᱮᱫ ᱥᱚᱨᱠᱟᱨᱤ ᱥᱟᱦᱟᱨ ᱮᱢ ᱠᱟᱛᱮᱫ ᱚᱱᱟ ᱫᱩᱧ ᱡᱚ ᱦᱚᱪᱚᱭᱟ ᱟᱨ ᱡᱚ ᱦᱩᱭ ᱞᱮᱱᱠᱷᱟᱱ ᱵᱤᱞᱤᱜᱼᱟ ᱵᱤᱞᱤ ᱞᱮᱱᱠᱷᱟᱱ ᱜᱮᱫ ᱟᱞᱮ ᱜᱮᱫ ᱠᱟᱛᱮᱫ ᱚᱱᱟ ᱫᱚ ᱫᱟᱞ ᱟᱞᱮ ᱫᱟᱞ ᱠᱟᱛᱮᱫ ᱡᱟᱝ ᱟᱞᱮ ᱡᱟᱝ ᱠᱟᱛᱮᱫ ᱵᱚᱥᱛᱟ ᱨᱮᱞᱮ ᱵᱷᱚᱨᱟᱣᱟ ᱟᱫᱚᱢ ᱫᱚᱞᱮ ᱡᱚᱢᱟ ᱟᱨ ᱱᱚᱝᱠᱟ ᱛᱮ ᱞᱮ ᱱᱚᱣᱟ ᱦᱩᱲᱩ ᱫᱚᱞᱮ ᱟᱨᱡᱟᱣᱟ ᱤᱱᱟᱹ ᱯᱚᱨ ᱟᱞᱮ ᱦᱩᱲᱩ ᱜᱚᱰᱟᱨᱮ ᱟᱨᱦᱚᱸ ᱛᱩᱲᱤ ᱞᱮ ᱮᱨᱟ ᱛᱩᱲᱤ ᱦᱚᱸ ᱚᱱᱠᱟ ᱛᱩᱲᱤ ᱜᱚᱰᱟ ᱞᱮ ᱥᱤ ᱞᱟᱹᱦᱩᱫᱟ ᱥᱤ ᱞᱟᱹᱦᱩᱫ ᱠᱟᱛᱮᱫ ᱚᱱᱟᱨᱮ ᱡᱳᱭᱵᱚ ᱨᱟᱥᱟᱭᱚᱱᱤᱠ ᱥᱟᱨ ᱮᱨ ᱠᱟᱛᱮᱫ ᱛᱩᱲᱤᱞᱮ ᱮᱨᱼᱟ ᱮᱨ ᱠᱟᱛᱮᱫ ᱚᱱᱟᱞᱮ ᱡᱟᱱᱟᱢ ᱦᱚᱪᱚᱭᱟ ᱡᱟᱱᱟᱢ ᱠᱟᱛᱮᱫ ᱯᱚᱸᱪᱤᱥ ᱫᱤᱱ ᱚᱠᱛᱮ ᱵᱷᱤᱛᱨᱤ ᱨᱮᱜᱮ ᱚᱱᱟ ᱢᱤᱫᱴᱮᱱ ᱵᱷᱤᱴᱟᱢᱤᱱ ᱛᱮ ᱥᱯᱨᱮᱹ ᱦᱩᱭᱩᱜᱼᱟ ᱚᱱᱟ ᱵᱷᱤᱛᱨᱤ ᱨᱮ ᱛᱤᱡᱩ ᱮᱵᱚᱝ ᱫᱟᱨᱮ ᱢᱚᱴᱟᱜ ᱞᱟᱹᱜᱤᱫ ᱛᱮ ᱚᱱᱟ ᱥᱯᱨᱮᱹ ᱞᱮ ᱮᱢᱟ ᱤᱭᱟᱹ ᱥᱚᱨᱠᱟᱨᱤ ᱵᱷᱟᱵᱮ ᱟᱨ ᱚᱱᱟ ᱡᱚᱠᱷᱚᱱ ᱵᱟᱦᱟᱜᱼᱟ ᱵᱟᱦᱟ ᱥᱚᱢᱚᱭ ᱢᱤᱫ ᱫᱚᱢ ᱞᱮ ᱥᱯᱨᱮ ᱭᱟᱜᱼᱟ ᱩᱱᱠᱩ ᱮᱴᱟᱜ ᱠᱚ ᱵᱟᱦᱟ ᱡᱮᱱᱚ ᱟᱞᱚ ᱠᱚ ᱡᱚᱢ ᱵᱟᱹᱲᱤᱡ ᱞᱟᱹᱜᱤᱫ ᱛᱮ ᱛᱟᱨᱯᱚᱨᱮ ᱚᱱᱟ ᱡᱚᱜᱼᱟ ᱡᱚ ᱠᱟᱛᱮᱫ ᱵᱤᱞᱤᱜᱼᱟ ᱵᱤᱞᱤ ᱠᱟᱛᱮᱫ ᱢᱟᱜᱽ ᱪᱟᱸᱫᱚ ᱥᱮᱫ ᱚᱱᱟᱞᱮ ᱜᱮᱫ ᱨᱟᱠᱟᱵᱟ ᱟᱫᱚᱢ ᱫᱚᱞᱮ ᱫᱟᱞᱟ ᱟᱫᱚᱢ ᱫᱚᱞᱮ ᱢᱟᱸᱰᱟᱭᱟ ᱱᱚᱝᱠᱟ ᱛᱮ ᱚᱱᱟ ᱛᱩᱲᱤ ᱦᱚᱸᱞᱮ ᱦᱩᱭ ᱦᱚᱪᱚᱭᱟ ᱤᱱᱟᱹ ᱥᱚᱢᱚᱭ ᱜᱮ ᱟᱨ ᱢᱤᱫᱴᱮᱱ ᱯᱷᱚᱥᱚᱞ ᱢᱮᱱᱟᱜᱼᱟ ᱚᱱᱟ ᱞᱟᱦᱟᱨᱮ ᱚᱱᱟ ᱫᱚ ᱦᱩᱭᱩᱜ ᱠᱟᱱᱟ ᱟᱹᱞᱩ ᱟᱹᱞᱩ ᱪᱟᱥ ᱚᱱᱟᱫᱚ ᱟᱹᱞᱩ ᱤᱛᱟᱹ ᱦᱟᱹᱴᱭᱟᱹ ᱠᱷᱚᱱ ᱞᱮ ᱠᱤᱨᱤᱧ ᱟᱹᱜᱩᱭᱟ ᱟᱨ ᱥᱟᱦᱟᱨ ᱮᱢ ᱠᱟᱛᱮᱫ ᱜᱚᱰᱟ ᱯᱩᱨᱟᱹᱞᱮ ᱥᱤ ᱞᱟᱹᱦᱩᱫᱟ ᱥᱤ ᱞᱟᱹᱦᱩᱫ ᱠᱟᱛᱮᱫ ᱰᱟᱬᱟ ᱞᱮᱠᱟ ᱥᱤᱥᱴᱮᱢ ᱛᱮ ᱚᱱᱟ ᱟᱹᱞᱩ ᱜᱮᱫ ᱠᱟᱛᱮᱫ ᱞᱮ ᱢᱤᱫᱴᱟᱱ ᱢᱤᱫᱴᱟᱱ ᱛᱮᱞᱮ ᱨᱚᱦᱚᱭᱟ ᱨᱚᱦᱚᱭ ᱠᱟᱛᱮᱫ ᱚᱱᱟ ᱟᱨᱞᱮ ᱰᱟᱬᱼᱟ ᱰᱟᱬ ᱠᱟᱛᱮᱫ ᱫᱟᱜᱟᱜᱼᱟᱞᱮ ᱡᱟᱱᱟᱢᱚᱜᱼᱟ ᱡᱟᱱᱟᱢ ᱠᱟᱛᱮᱫ ᱞᱮ ᱥᱯᱨᱮᱹᱭᱟ ᱥᱯᱨᱮᱹ ᱠᱟᱛᱮᱫ ᱚᱱᱟ ᱫᱚ ᱞᱟᱹᱴᱩ ᱫᱟᱨᱮᱜᱼᱟ ᱟᱨ ᱵᱷᱤᱛᱨᱤ ᱨᱮ ᱫᱟᱜᱼᱟ ᱚᱱᱟ ᱡᱚᱠᱷᱚᱱ ᱟᱵᱟᱨ ᱯᱷᱟᱹᱜᱩᱱ ᱪᱟᱹᱛ ᱪᱟᱸᱫᱚ ᱦᱩᱭᱩᱜᱼᱟ ᱩᱱᱥᱚᱢᱚᱭ ᱚᱱᱟ ᱫᱟᱨᱮ ᱜᱚᱡᱚᱜᱼᱟ ᱞᱟᱛᱟᱨ ᱨᱮᱫᱚ ᱮᱠᱮᱱ ᱫᱟ ᱜᱮ ᱛᱟᱦᱮᱱᱟ ᱚᱱᱟ ᱫᱟ ᱟᱫᱚ ᱟᱞᱮ ᱞᱮ ᱞᱟ ᱟᱹᱜᱩᱭᱟ ᱟᱫᱚᱢ ᱞᱮ ᱡᱚᱢᱟ ᱟᱫᱚᱢ ᱫᱚᱞᱮ ᱟ ᱠᱷᱨᱤᱧᱟ